ᱟᱞᱮ ᱦᱚᱱᱚᱛ ᱨᱮᱫᱚ ᱫᱷᱚᱨᱚᱢ ᱴᱷᱟᱶ ᱫᱚ ᱦᱩᱭᱩᱜ ᱠᱟᱱᱟ ᱡᱟᱦᱮᱨᱛᱷᱟᱱ ᱚᱱᱟ ᱡᱟᱦᱮᱨ ᱨᱮᱜᱮ ᱮᱭ ᱢᱤᱫ ᱥᱮᱨᱢᱟ ᱡᱟᱦᱟᱸ ᱵᱟᱦᱟ ᱵᱚᱸᱜᱟ ᱨᱮ ᱵᱟᱦᱟ ᱯᱚᱨᱚᱵ ᱦᱩᱭᱩᱜᱼᱟ ᱚᱱᱟᱜᱮ

ᱚᱱᱟ ᱯᱚᱨ ᱥᱚᱦᱨᱟᱭ ᱥᱚᱦᱨᱟᱭ ᱜᱮ ᱟᱞᱮᱭᱟᱜ ᱢᱤᱫ ᱥᱟᱱᱛᱟᱲ ᱠᱚᱣᱟᱜ ᱢᱟᱨᱟᱝ ᱯᱚᱨᱚᱵ ᱞᱮᱠᱟᱛᱮᱞᱮ ᱢᱚᱱᱮᱭᱟ ᱟᱨ ᱚᱱᱟ ᱯᱚᱨᱚᱵ ᱨᱮᱫᱚ ᱯᱚᱨᱛᱷᱚᱢ ᱫᱤᱱ ᱩᱢ ᱢᱟᱦᱟ ᱥᱟᱹᱨᱫᱤ ᱢᱟᱦᱟ ᱡᱟᱞᱮ ᱢᱟᱦᱟ ᱛᱟᱨᱯᱚᱨ ᱡᱟᱡᱽᱞᱮ ᱢᱟᱦᱟ ᱩᱢ ᱢᱟᱦᱟ ᱨᱮᱫᱚ ᱡᱟᱦᱮᱨ ᱛᱷᱟᱱᱨᱮ ᱵᱚᱸᱜᱟᱜᱼᱟ ᱛᱟᱨᱯᱚᱨᱮ ᱥᱟᱹᱨᱫᱤ ᱢᱟᱦᱟ ᱛᱟᱯᱚᱨᱮ ᱠᱷᱱᱴᱟᱹᱣ ᱢᱟᱦᱟ ᱛᱟᱨᱯᱚᱨᱮ ᱡᱟᱞᱮ ᱢᱟᱦᱟ ᱨᱮᱫᱚ ᱡᱟᱡᱽᱞᱮ ᱢᱟᱦᱟ ᱨᱮᱫᱚ ᱫᱟᱜ ᱫᱩᱞ ᱦᱩᱭᱩᱜᱼᱟ ᱛᱟᱨᱯᱚᱨᱮ ᱚᱱᱟ ᱜᱮ ᱟᱞᱮᱭᱟᱜ ᱞᱟᱹᱴᱩ ᱯᱚᱨᱚᱵ ᱢᱮᱱᱛᱮᱞᱮ ᱢᱚᱱᱮᱭᱟ ᱚᱱᱟᱜᱮ ᱟᱞᱮᱭᱟᱜ ᱢᱟᱨᱟᱝ ᱯᱚᱨᱚᱵ ᱡᱟᱦᱟᱸ ᱫᱚ ᱥᱚᱦᱨᱟᱭ ᱟᱨᱚ ᱟᱭᱢᱟ ᱟᱭᱢᱟ ᱯᱚᱨᱚᱵ ᱦᱩᱭᱩᱜᱼᱟ ᱟᱞᱮ ᱯᱚᱱᱚᱛ ᱨᱮ ᱡᱮᱞᱮᱠᱟ ᱵᱟᱦᱟ ᱥᱚᱦᱨᱟᱭ ᱠᱟᱨᱟᱢ ᱫᱟᱸᱥᱟᱭ ᱮᱢᱟᱱ ᱠᱚ ᱟᱨᱵᱚᱱ ᱮᱢᱟᱱ ᱮᱢᱟᱱ ᱟᱨᱚ ᱯᱚᱨᱚᱵ ᱥᱮᱨᱢᱟ ᱨᱮ ᱦᱩᱭᱩᱜᱼᱟ ᱚᱱᱟᱞᱮᱞᱠᱛᱮ ᱱᱚᱣᱟ ᱚᱱᱟ ᱡᱚᱛᱚ ᱠᱷᱚᱱᱟᱜ ᱢᱟᱨᱟᱝ ᱯᱚᱨᱚᱵ ᱫᱚ ᱟᱞᱮ ᱫᱚ ᱥᱚᱦᱨᱟᱭ ᱯᱚᱨᱚᱵ ᱜᱮᱞᱮ ᱢᱚᱱᱮᱭᱟ